ᱫᱟᱹᱞᱮᱢ ᱤᱫᱤ ᱞᱮᱫᱟ ᱟᱨ ᱵᱷᱟᱜᱮ ᱜᱮᱧ ᱮᱢᱟᱫ ᱢᱮ ᱛᱟᱦᱮᱫ ᱫᱚ ᱮ ᱞᱩᱛᱩᱨ ᱨᱮᱱᱟᱜ ᱜᱮ ᱛᱟᱦᱮᱸ ᱠᱟᱱᱟ ᱮᱲᱮ ᱜᱮᱢ ᱢᱮᱱᱫᱟ ᱵᱟᱹᱲᱤᱡ ᱜᱮᱭᱟ ᱚ ᱵᱟᱝᱜᱮ ᱦᱚᱲ ᱫᱚ ᱟᱞᱚᱢ ᱞᱟᱹᱭ ᱟᱠᱚᱣᱟ ᱠᱚᱢ ᱧᱚᱜ ᱫᱟᱢᱤᱧ ᱦᱟᱛᱟᱣ ᱛᱟᱢᱟ ᱟᱞᱚᱢ ᱞᱟᱹᱭ ᱟᱠᱚᱣᱟ ᱦᱚᱲ ᱫᱚ ᱟᱨ ᱵᱚᱨᱚᱝ ᱨᱩᱭᱟᱹᱲ ᱦᱤᱡᱩᱜ ᱢᱮ ᱮᱴᱟᱜᱟᱜ ᱤᱧ ᱮᱢᱟᱢᱟ